ᱜᱚᱱᱴᱷᱮᱲ ᱦᱟᱹᱥᱩ ᱱᱤᱭᱟᱹ ᱞᱟᱹᱜᱤᱫ ᱤᱧᱟᱜ ᱟᱛᱳᱨᱮ ᱦᱚᱲ ᱠᱩᱥᱤ ᱠᱤᱪᱷᱩ ᱫᱚᱢ ᱦᱩᱭᱩᱜ ᱠᱟᱱᱟ ᱥᱮᱫᱟᱭ ᱦᱚᱲᱟᱜ ᱠᱟᱛᱷᱟ ᱞᱮᱠᱟᱛᱮ ᱡᱟᱦᱟᱸᱭ ᱦᱩᱭ ᱜᱤᱫᱽᱨᱟᱹ ᱥᱮ ᱵᱟᱞᱮ ᱜᱤᱫᱽᱨᱟᱹ ᱛᱟᱵᱮᱨ ᱠᱟᱛᱮᱜ ᱠᱚ ᱡᱟᱱᱟᱢ ᱞᱮᱱᱠᱷᱟᱱ ᱩᱱᱠᱩᱣᱟᱜ ᱛᱤ ᱛᱮ ᱢᱟᱱᱮ ᱩᱱᱠᱩ ᱵᱚᱲᱚ ᱠᱟᱛᱮᱜ ᱩᱱᱠᱩᱣᱟᱜ ᱛᱤᱛᱮ ᱜᱩᱱᱴᱷᱩᱲ ᱠᱚ ᱢᱟᱞᱤᱥ ᱞᱮᱠᱷᱟᱱ ᱟᱹᱰᱤ ᱞᱚᱜᱚᱱ ᱜᱮ ᱵᱮᱥᱚᱜᱼᱟ ᱟᱨᱦᱚᱸ ᱡᱩᱲᱤᱵᱩᱴᱤ ᱛᱚ ᱢᱮᱱᱟᱜ ᱛᱟᱵᱚᱱ ᱜᱮᱭᱟ ᱟᱵᱚ ᱥᱮᱫᱟᱭ ᱢᱟᱨᱮ ᱦᱚᱲᱟᱜ ᱦᱟᱯᱲᱟᱢ ᱠᱚᱣᱟᱜ ᱡᱟᱦᱟᱸ ᱫᱚ ᱯᱚᱡᱚ ᱨᱤᱫ ᱞᱚᱞᱚ ᱠᱟᱛᱮᱜ ᱞᱟᱜᱟᱣ ᱞᱮᱠᱷᱟᱱ ᱟᱹᱰᱤ ᱛᱟᱲᱟ ᱛᱟᱹᱲᱤᱜᱮ ᱵᱮᱥᱚᱜᱼᱟ ᱟᱨ ᱱᱮᱛᱟᱨ ᱢᱟ ᱟᱹᱰᱤᱜᱟᱱ ᱟᱭᱢᱟ ᱟᱭᱢᱟ ᱰᱟᱠᱛᱟᱨ ᱠᱚ ᱵᱮᱱᱟᱣ ᱠᱟᱱᱟ ᱵᱷᱟᱜᱮ ᱨᱟᱱ ᱫᱤᱥ ᱦᱩᱫᱤᱥ ᱵᱚᱱ ᱧᱟᱢ ᱞᱮᱠᱷᱟᱱ ᱟᱹᱰᱤ ᱛᱟᱲᱟᱛᱟᱹᱲᱤ ᱜᱮᱵᱚᱱ ᱵᱮᱥᱚᱜᱼᱟ